ᱤᱧᱟᱹᱜ ᱦᱚᱸ ᱚᱲᱟᱜ ᱠᱷᱚᱱ ᱢᱟᱨᱟᱝ ᱵᱩᱨᱩ ᱧᱮᱞ ᱞᱟᱹᱜᱤᱫᱛᱮ ᱡᱚᱴᱟᱣ ᱟᱛᱮᱫ ᱞᱮ ᱚᱰᱳᱠ ᱞᱮᱱ ᱛᱟᱦᱮᱸᱫ ᱠᱟᱱᱟ ᱜᱟᱹᱰᱤᱛᱮ ᱡᱟᱦᱳ ᱟᱹᱰᱤ ᱡᱮᱞᱮᱧ ᱚᱱᱠᱟᱛᱮ ᱟᱞᱮ ᱪᱟᱞᱟᱣ ᱠᱟᱛᱮᱫ ᱟᱹᱰᱤ ᱠᱚᱥᱴᱚᱢᱚᱥᱴᱚ ᱛᱮᱞᱮ ᱪᱟᱞᱟᱣ ᱠᱟᱱᱟ ᱪᱟᱞᱟᱣ ᱮᱱᱟᱞᱮ ᱦᱟᱡᱟᱨᱤᱵᱟᱜᱽ ᱨᱮ ᱢᱤᱫ ᱧᱤᱫᱟᱹ ᱞᱮ ᱛᱟᱦᱮᱸ ᱠᱟᱱᱟ ᱚᱸᱰᱮ ᱵᱟᱥᱟ ᱰᱮᱨᱟ ᱨᱮ ᱚᱸᱰᱮ ᱠᱷᱚᱱ ᱧᱤᱫᱟᱹ ᱧᱩᱛ ᱧᱩᱛ ᱛᱮᱞᱮ ᱚᱰᱳᱠ ᱪᱟᱞᱟᱣ ᱮᱱᱟ ᱡᱮ ᱜᱤᱨᱤᱰᱤ ᱡᱮᱞᱟᱛᱮ ᱜᱤᱨᱤᱰᱤ ᱡᱮᱞᱟᱛᱮ ᱥᱮᱱ ᱠᱟᱛᱮᱫ ᱡᱟᱭᱦᱳᱠ ᱢᱟᱨᱟᱝ ᱵᱩᱨᱩ ᱧᱮᱞ ᱞᱟᱹᱜᱤᱫ ᱫᱟᱣ ᱞᱮ ᱧᱟᱢ ᱠᱮᱫᱼᱟ ᱫᱟᱣ ᱞᱮ ᱧᱟᱢ ᱞᱮᱫ ᱛᱮ ᱚᱱᱠᱟᱛᱮ ᱟᱹᱰᱤ ᱦᱟᱨᱠᱮᱛ ᱠᱚᱥᱴᱚ ᱛᱮ ᱦᱟᱯᱟᱱᱛᱮ ᱵᱩᱨᱩ ᱞᱮ ᱨᱟᱠᱟᱵ ᱟᱠᱟᱱᱟ ᱩᱱᱟᱹ ᱯᱟᱦᱟ ᱪᱚᱝ ᱵᱩᱨᱩ ᱵᱩᱨᱩᱛᱮ ᱛᱟᱲᱟᱢ ᱠᱟᱛᱮᱫ ᱞᱮ ᱥᱮᱴᱮᱨ ᱞᱮᱱ ᱛᱟᱦᱮᱸᱫ ᱠᱟᱱᱟ ᱜᱚᱴᱟ ᱵᱩᱨᱩ ᱫᱟᱲᱟ ᱠᱟᱛᱮᱫ ᱟᱹᱰᱤ ᱜᱟᱱ ᱢᱚᱱᱫᱤᱨ ᱠᱚ ᱧᱮᱞ ᱵᱟᱟ ᱠᱟᱛᱮᱫ ᱟᱹᱰᱤ ᱩᱥᱩᱞ ᱵᱩᱨᱩᱜ ᱫᱮᱡ ᱪᱚᱴ ᱪᱚᱴ ᱨᱮ ᱫᱮᱡ ᱠᱟᱛᱮᱫ ᱢᱚᱱᱫᱤᱨ ᱠᱚᱞᱮ ᱧᱮᱞ ᱠᱮᱫᱼᱟ ᱟᱨ ᱢᱩᱫᱽᱨᱮ ᱚᱸᱰᱮ ᱠᱷᱚᱱ ᱦᱟᱯᱟ ᱥᱟᱯ ᱥᱟᱯ ᱛᱮᱜᱮ ᱟᱨ ᱦᱚᱸᱞᱮ ᱟᱬᱜᱚ ᱨᱩᱣᱟᱹᱲ ᱟᱠᱟᱱᱟ ᱞᱟᱛᱟᱨᱛᱮ ᱚᱸᱰᱮ ᱠᱷᱚᱱ ᱟᱨᱦᱚᱸ ᱚᱲᱟᱜ ᱛᱮᱞᱮ ᱨᱩᱣᱟᱹᱲ ᱦᱮᱡ ᱟᱠᱟᱱᱟ ᱡᱟᱦᱳ ᱧᱮᱧᱮᱞ ᱨᱮᱭᱟᱜ ᱫᱟᱣ ᱤᱧ ᱧᱟᱢ ᱞᱮᱫ ᱛᱟᱦᱮᱸᱫ ᱠᱟᱱᱟ